ᱡᱮᱢᱚᱱ ᱯᱚᱥᱪᱤᱢᱵᱟᱝᱞᱟ ᱨᱮᱫᱚ ᱥᱟᱱᱛᱟᱲᱤ ᱴᱟᱱ ᱵᱟᱝᱞᱟ ᱡᱷᱟᱲᱠᱷᱚᱱᱰ ᱨᱮᱫᱚ ᱥᱟᱱᱛᱟᱲᱤ ᱴᱟᱱ ᱦᱤᱱᱫᱤ ᱩᱲᱤᱥᱥᱟ ᱨᱮᱫᱚ ᱥᱟᱱᱛᱟᱲᱤ ᱥᱟᱶ ᱩᱲᱤᱭᱟ ᱟᱨ ᱮᱠᱷᱚᱱᱳ ᱯᱚᱨᱡᱚᱱᱛᱚ ᱫᱚ ᱥᱟᱱᱛᱟᱲᱤ ᱪᱟᱠᱷᱟ ᱫᱚ ᱵᱟᱝ ᱩᱪᱷᱟᱹᱱ ᱟᱠᱟᱱᱟ ᱮᱴᱟᱜ ᱯᱟᱹᱨᱥᱤ ᱠᱚᱫᱚ ᱢᱮᱱᱟᱜ ᱛᱟᱠᱚᱣᱟ